ᱜᱤᱫᱽᱨᱟᱹ ᱠᱚ ᱥᱟᱱᱛᱟᱲᱤ ᱯᱟᱹᱨᱥᱤ ᱢᱮᱱ ᱫᱚ ᱟᱭᱳ ᱟᱲᱟᱝ ᱥᱮᱪᱮᱫ ᱫᱚ ᱮᱠᱟᱞ ᱞᱟᱹᱠᱛᱤᱭᱟᱱᱟᱜ ᱠᱟᱱᱟ ᱪᱮᱫᱟᱜ ᱵᱟᱝ ᱢᱟ ᱱᱚᱣᱟ ᱟᱭᱳ ᱟᱲᱟᱝ ᱨᱮᱱᱟᱜ ᱜᱟᱵᱮ ᱫᱚ ᱟᱹᱰᱤ ᱦᱮᱲᱮᱢ ᱟᱱᱟᱜ ᱟᱭᱳ ᱟᱲᱟᱝ ᱫᱚ ᱟᱹᱰᱤ ᱫᱟᱢᱟᱱᱟᱜ ᱚᱱᱟᱛᱮ ᱯᱚᱱᱰᱤᱛ ᱨᱟᱹᱜᱷᱩᱱᱟᱛᱷ ᱢᱩᱨᱢᱩ ᱜᱚᱢᱠᱮ ᱟᱹᱰᱤ ᱫᱟᱢᱟᱱ ᱠᱟᱛᱷᱟᱭ ᱞᱟᱹᱭ ᱛᱚᱨᱟᱣ ᱟᱠᱟᱫᱟ ᱚᱱᱟ ᱫᱚ ᱱᱚᱝᱠᱟ ᱡᱟᱱᱟᱢ ᱟᱭᱳᱭ ᱨᱮᱸᱜᱮᱡ ᱨᱮᱦᱚᱸ ᱩᱱᱤ ᱜᱮᱪᱚᱭ ᱦᱟᱜ ᱨᱟᱣᱟ ᱡᱟᱱᱟᱢ ᱨᱚᱲ ᱫᱚ ᱱᱤᱫᱷᱟᱹᱱ ᱨᱮᱦᱚᱸ ᱚᱱᱟ ᱛᱮᱜᱮ ᱢᱟᱜ ᱨᱟᱝᱼᱟ ᱚᱱᱟᱛᱮ ᱜᱤᱫᱽᱨᱟᱹ ᱠᱚ ᱥᱟᱱᱛᱟᱲᱤ ᱯᱟᱹᱨᱥᱤ ᱛᱮ ᱥᱮᱪᱮᱫ ᱫᱚ ᱟᱹᱰᱤ ᱞᱟᱹᱠᱛᱤ ᱜᱮᱭᱟ ᱢᱤᱫᱴᱟᱝ ᱜᱤᱫᱽᱨᱟᱹ ᱯᱟᱹᱨᱥᱤ ᱨᱮᱱᱟᱜ ᱩᱨᱟᱹᱞ ᱛᱮ ᱪᱟᱞᱟᱣ ᱞᱮᱱ ᱠᱷᱟᱱ ᱢᱩᱨᱩᱠ ᱫᱚᱥᱟ ᱠᱷᱚᱱᱮ ᱨᱟᱲᱟ ᱫᱩᱜᱩᱜᱼᱟ